ᱤᱧᱫᱚ ᱜᱟᱛᱮ ᱠᱚ ᱥᱟᱶ ᱨᱟᱹᱥᱠᱟᱹ ᱟᱹᱰᱤ ᱡᱳᱨ ᱜᱤᱧ ᱠᱩᱥᱤᱭᱟᱜᱼᱟ ᱪᱮᱫᱟᱜ ᱥᱮ ᱮᱠᱞᱟᱧ ᱛᱟᱦᱮᱱ ᱠᱷᱟᱱ ᱪᱮᱫ ᱠᱚᱪᱚᱧ ᱩᱭᱦᱟᱹᱨᱟ ᱟᱹᱱᱤ ᱵᱷᱟᱹᱵᱤᱭᱟᱹᱧ ᱪᱮᱫ ᱠᱚᱪᱚᱝ ᱛᱤᱧ ᱟᱹᱰᱤ ᱪᱤᱱᱛᱟᱹ ᱨᱤᱧ ᱛᱟᱦᱮᱱᱟ ᱪᱮᱫ ᱠᱚᱪᱚᱧ ᱩᱭᱦᱟᱹᱨᱟ ᱤᱧᱦᱚᱸ ᱵᱟᱹᱧ ᱵᱩᱡᱷᱟᱹᱣ ᱫᱟᱲᱮᱭᱟᱜᱼᱟ ᱢᱟᱱᱮ ᱡᱟᱦᱟᱸ ᱵᱟᱝ ᱜᱟᱱᱚᱜ ᱠᱚᱜᱮᱧ ᱫᱤᱥᱟᱹᱭᱟ ᱡᱮ ᱪᱤᱠᱟᱹ ᱠᱟᱛᱮᱫ ᱦᱩᱭᱩᱜ ᱛᱤᱧᱟᱹ ᱪᱤᱠᱟᱹ ᱠᱟᱹᱛᱤᱧ ᱥᱟᱠᱥᱮᱥᱚᱜᱼᱟ ᱛᱤᱱᱟᱹᱜ ᱫᱤᱱ ᱤᱧ ᱱᱚᱝᱠᱟ ᱜᱤᱧ ᱛᱟᱦᱮᱱᱟ ᱛᱤᱱᱟᱹᱜ ᱫᱤᱱ ᱟᱭᱳᱼᱵᱟᱵᱟ ᱯᱚᱭᱥᱟ ᱴᱟᱠᱟᱧ ᱠᱚᱭ ᱠᱚᱣᱟ ᱟᱨ ᱛᱤᱱᱟᱹᱜ ᱫᱤᱱ ᱱᱚᱝᱠᱟ ᱜᱮ ᱤᱧ ᱛᱤᱥ ᱤᱧ ᱥᱟᱠᱥᱮᱥᱚᱜᱼᱟ ᱪᱤᱠᱟᱹ ᱠᱟᱛᱮᱫ ᱤᱧ ᱯᱚᱭᱥᱟ ᱴᱟᱠᱟᱧ ᱠᱟᱢᱟᱣᱟ ᱤᱧᱟᱹᱜ ᱛᱤ ᱡᱟᱸᱜᱟ ᱨᱮ ᱛᱤᱥ ᱤᱧ ᱛᱤᱸᱜᱩᱱᱟ ᱤᱧᱟᱹᱜ ᱠᱷᱚᱨᱪᱟ ᱫᱚ ᱤᱧ ᱱᱤᱡᱮ ᱛᱮᱜᱤᱧ ᱨᱟᱠᱟᱵ ᱫᱟᱲᱮᱭᱟᱜ ᱢᱟ ᱡᱮᱢᱚᱱ ᱦᱚᱲ ᱠᱚ ᱯᱚᱭᱥᱟ ᱟᱞᱚ ᱠᱚᱭ ᱦᱩᱭᱩᱜ ᱢᱟ ᱡᱮᱢᱚᱱ ᱟᱭᱳᱼᱵᱟᱵᱟ ᱯᱚᱭᱥᱟ ᱴᱟᱠᱟ ᱟᱞᱚ ᱠᱚᱭ ᱦᱩᱭᱩᱜ ᱛᱤᱧ ᱢᱟ ᱚᱱᱠᱟ ᱠᱟᱛᱮᱫ ᱟᱹᱰᱤ ᱡᱳᱨ ᱦᱟᱱᱟᱼᱱᱟᱣᱟ ᱪᱤᱱᱛᱟᱹ ᱦᱤᱡᱩᱜ ᱛᱤᱧᱟᱹ ᱟᱨ ᱜᱟᱛᱮ ᱥᱟᱞᱟᱜ ᱤᱧ ᱛᱟᱦᱮᱱ ᱠᱷᱟᱱ ᱡᱚᱛᱚᱣᱟᱜ ᱱᱚᱣᱟ ᱠᱚᱫᱚᱧ ᱦᱤᱲᱤᱧ ᱠᱟᱜᱼᱟ ᱟᱨ ᱜᱟᱛᱮ ᱥᱟᱞᱟᱜ ᱤᱧ ᱛᱟᱦᱮᱱ ᱠᱷᱟᱱ ᱟᱹᱰᱤᱧ ᱨᱟᱹᱥᱠᱟᱹᱭᱟ ᱟᱨ ᱫᱟᱬᱟᱱ ᱠᱚᱞᱮ ᱪᱟᱞᱟᱜ ᱠᱷᱟᱱ ᱢᱟ ᱟᱨᱦᱚᱸᱧ ᱨᱟᱹᱥᱠᱟᱹᱭᱟ ᱟᱹᱰᱤ ᱡᱳᱨ ᱠᱩᱥᱤᱧ ᱵᱩᱡᱷᱟᱹᱣᱟ ᱤᱧᱤᱡ ᱜᱟᱛᱮᱭᱟᱜ ᱧᱩᱛᱩᱢ ᱫᱚ ᱩᱢᱩᱞ ᱧᱩᱛᱩᱢ ᱛᱟᱭ ᱩᱱᱤ ᱥᱟᱞᱟᱜ ᱫᱚ ᱛᱟᱦᱮᱱᱟᱹᱧ ᱥᱮ ᱡᱚᱛᱚᱣᱟᱜ ᱤᱧᱟᱹᱜ ᱫᱚ ᱫᱩᱠ ᱠᱚᱧ ᱦᱤᱲᱤᱧ ᱠᱟᱜ ᱜᱮᱛᱮ ᱨᱟᱹᱥᱠᱟᱹ ᱨᱮᱜᱤᱧ ᱛᱟᱦᱮᱱᱟ ᱟᱨ ᱟᱡᱟᱜ ᱫᱩᱠ ᱤᱧᱮ ᱞᱟᱹᱭᱟᱹᱧ ᱜᱮᱭᱟ ᱤᱧᱟᱹᱜ ᱫᱩᱠ ᱟᱡ ᱤᱧ ᱞᱟᱹᱭ ᱟᱭ ᱜᱮᱭᱟ ᱚᱱᱠᱟ ᱠᱟᱛᱮᱫ ᱜᱮ ᱡᱟᱦᱟᱱᱟᱜ ᱡᱩᱫᱤ ᱟᱹᱞᱤᱧᱟᱜ ᱮᱸᱴᱠᱮᱴᱚᱬᱮ ᱛᱟᱦᱮᱱ ᱠᱷᱟᱱ ᱚᱱᱟ ᱠᱚᱜᱮᱞᱤᱧ ᱥᱚᱞᱵᱷᱼᱟ ᱡᱟᱦᱟᱸ ᱠᱟᱛᱮᱫ ᱚᱱᱟ ᱮᱸᱴᱠᱮᱴᱚᱬᱮ ᱠᱷᱚᱱᱟᱜ ᱞᱤᱧ ᱯᱟᱨᱚᱢᱟ ᱯᱟᱨᱚᱢᱚᱜᱼᱟ ᱞᱤᱧ ᱟᱡ ᱦᱚᱸᱭ ᱞᱟᱹᱭ ᱤᱧᱟᱹ ᱡᱮ ᱱᱚᱝᱠᱟ ᱠᱟᱛᱮᱫ ᱱᱚᱝᱠᱟ ᱞᱮᱠᱷᱟᱱ ᱱᱚᱣᱟ ᱜᱟᱱᱚᱜᱼᱟ ᱦᱟᱱᱠᱟ ᱞᱮᱠᱷᱟᱱ ᱚᱱᱠᱟᱜᱼᱟ ᱚᱱᱟ ᱠᱚ ᱡᱟᱦᱟᱱᱟᱜ ᱡᱩᱫᱤ ᱡᱟᱦᱟᱸᱭ ᱥᱟᱞᱟᱜ ᱞᱤᱧ ᱠᱷᱟᱹᱯᱟᱹᱨᱤ ᱦᱚᱸᱞᱤᱧ ᱠᱷᱟᱹᱯᱟᱹᱨᱤᱭᱟᱹᱜ ᱟᱥᱮ ᱮᱱᱠᱟ ᱟᱫᱚ ᱥᱟᱶ ᱛᱮᱜᱮ ᱞᱤᱧ ᱛᱟᱦᱮᱱᱟ ᱟᱹᱞᱤᱧ ᱫᱚ ᱡᱚᱛᱚᱣᱟᱜ ᱨᱮᱜᱮ ᱟᱹᱞᱤᱧ ᱥᱟᱶ ᱨᱮᱜᱮᱞᱤᱧ ᱛᱟᱦᱮᱱᱟ ᱫᱩᱠᱷ ᱠᱚᱥᱴᱚ ᱡᱚᱛᱚᱣᱟᱜ ᱞᱤᱧ ᱜᱚᱲᱚ ᱥᱚᱯᱲᱚᱜ ᱞᱤᱧ ᱛᱟᱦᱮᱱ ᱜᱮᱭᱟ ᱱᱚᱣᱟᱜᱮ ᱤᱧᱟᱹᱜ ᱫᱚ ᱨᱟᱹᱥᱠᱟᱹ ᱨᱮᱱᱟᱜ ᱠᱟᱛᱷᱟ ᱟᱨ ᱟᱹᱰᱤ ᱥᱟᱞᱟᱜ ᱤᱧ ᱟᱹᱰᱤ ᱡᱳᱨᱤᱧ ᱨᱟᱹᱥᱠᱟᱹᱭᱟ ᱩᱱᱤ ᱥᱟᱞᱟᱜ ᱤᱧ ᱛᱟᱦᱮᱱ ᱠᱷᱟᱱ ᱟᱨ ᱩᱱᱤ ᱥᱟᱞᱟᱜ ᱤᱧ ᱛᱟᱦᱮᱱ ᱠᱷᱟᱱ ᱫᱚ ᱠᱚᱥᱴᱚᱜᱮ ᱵᱟᱹᱧ ᱵᱩᱡᱷᱟᱹᱣᱟ ᱟᱨ ᱡᱟᱦᱟᱱᱟᱜ ᱩᱭᱦᱟᱹᱨ ᱪᱤᱱᱛᱟᱹ ᱨᱮᱱᱟᱜ ᱦᱚᱸ ᱵᱟᱝ ᱫᱟᱠᱟ ᱦᱚᱸ ᱵᱟᱭ ᱨᱮᱸᱜᱮᱡ ᱤᱧᱟᱹ ᱩᱱᱤ ᱥᱟᱞᱟᱜ ᱤᱧ ᱛᱟᱦᱮᱱ ᱠᱷᱟᱱ ᱩᱱᱟᱹᱜ ᱤᱧ ᱨᱟᱹᱥᱠᱟᱹᱭᱟ ᱚᱱᱟ ᱠᱷᱟᱹᱛᱤᱨ ᱟᱡ ᱥᱟᱞᱟᱜ ᱴᱟᱭᱤᱢ ᱮᱥᱯᱮᱱᱰ ᱫᱚᱢᱮ ᱥᱟᱱᱟᱧᱟ ᱟᱡ ᱥᱟᱞᱟᱜ ᱚᱠᱛᱚ ᱵᱤᱛᱟᱹᱣ ᱫᱚᱢᱮᱜᱮ ᱥᱟᱱᱟᱧᱟ ᱚᱱᱟ ᱠᱷᱟᱹᱛᱤᱨ ᱤᱧ ᱠᱩᱥᱤᱭᱟᱜᱼᱟ